ᱦᱮᱸ ᱯᱟᱨᱟᱵᱽ ᱫᱚᱞᱮ ᱯᱟᱨᱟᱵᱚᱜ ᱜᱮᱭᱟ ᱢᱟᱱᱟᱣ ᱜᱮᱭᱟᱞᱮ ᱟᱹᱰᱤ ᱨᱚᱠᱚᱢ ᱯᱟᱨᱟᱵᱽ ᱞᱮ ᱢᱟᱱᱟᱣᱟ ᱱᱚᱜ ᱚᱭ ᱡᱮ ᱱᱤᱛᱳᱜ ᱡᱮᱢᱚᱱ ᱥᱮᱴᱮᱨᱚᱜ ᱠᱟᱱᱟ ᱨᱟᱡᱟ ᱥᱟᱞᱟ ᱯᱟᱨᱟᱵᱽ ᱱᱚᱣᱟ ᱫᱚ ᱡᱤᱞ ᱯᱤᱴᱷᱟᱹᱭᱟᱞᱮ ᱡᱤᱞ ᱞᱮ ᱯᱤᱴᱷᱟᱭᱟ ᱡᱤᱞ ᱯᱤᱴᱷᱟᱹᱞᱮ ᱡᱚᱢᱟ ᱜᱮᱫ ᱠᱩᱴᱤᱭᱟᱞᱮ ᱥᱤᱯᱤᱭᱟᱞᱮ ᱦᱚᱞᱚᱝ ᱥᱟᱞᱟᱜ ᱢᱚᱥᱞᱟ ᱥᱟᱞᱟᱜ ᱯᱟᱛᱲᱟ ᱨᱮᱞᱮ ᱪᱟᱯᱟᱫᱟ ᱪᱚᱸᱫᱟᱭᱟᱞᱮ ᱱᱟᱫᱽᱣᱟᱨᱮ ᱤᱥᱤᱱ ᱠᱟᱛᱮ ᱫᱚᱞᱮ ᱡᱚᱢᱟ ᱟᱨᱚ ᱞᱮᱴᱚᱞᱮ ᱵᱮᱱᱟᱣᱟ ᱞᱮᱴᱚ ᱦᱚᱸ ᱦᱟᱺᱰᱤ ᱠᱚᱞᱮ ᱫᱚᱦᱚ ᱠᱟᱜᱼᱟ ᱦᱟᱺᱰᱤ ᱥᱟᱞᱟᱜ ᱞᱮ ᱪᱟᱠᱷᱱᱟᱭᱟ ᱦᱟᱺᱰᱤ ᱥᱟᱞᱟᱜ ᱞᱮ ᱧᱩᱭᱟ ᱪᱟᱠᱷᱟᱱᱭᱟᱞᱮ ᱟᱨ ᱡᱚᱢ ᱦᱟᱹᱴᱤᱧᱟᱞᱮ ᱨᱟᱡᱟᱥᱟᱞᱟ ᱯᱟᱨᱟᱵᱽ ᱨᱮᱫᱚ ᱱᱚᱝᱠᱟ ᱟᱨᱦᱚᱸ ᱚᱱᱠᱟᱜᱮ ᱥᱚᱦᱚᱨᱟᱭ ᱠᱚ ᱮᱢᱟᱱ ᱛᱮᱢᱟᱱ ᱯᱟᱨᱟᱵᱽ ᱦᱤᱡᱩᱜᱼᱟ ᱥᱚᱦᱚᱨᱟᱭ ᱨᱮᱫᱚ ᱚᱱᱠᱟᱜᱮ ᱫᱮᱣ ᱵᱷᱟᱜᱤᱱ ᱠᱚ ᱱᱮᱶᱛᱟ ᱠᱟᱠᱚᱣᱟᱞᱮ ᱜᱚᱴ ᱯᱩᱡᱟᱹ ᱦᱤᱞᱳᱜ ᱫᱚ ᱜᱚᱴᱞᱮ ᱵᱚᱸᱜᱟᱭᱟ ᱟᱨ ᱜᱚᱲᱟ ᱵᱚᱸᱜᱟ ᱦᱤᱞᱳᱜ ᱫᱚ ᱜᱚᱲᱟ ᱨᱮᱞᱮ ᱵᱚᱸᱜᱟᱜᱼᱟ ᱟᱨ ᱫᱚᱥᱟᱨ ᱛᱮᱥᱟᱨ ᱫᱚᱥᱟᱨ ᱦᱤᱞᱳᱜ ᱫᱚ ᱟᱲᱟᱜ ᱠᱚ ᱦᱤᱞᱳᱜ ᱫᱚ ᱟᱲᱟᱜ ᱠᱚᱣᱟᱞᱮ ᱟᱨᱞᱮ ᱵᱚᱸᱜᱟᱭᱟ ᱫᱷᱟᱶᱟ ᱠᱚᱣᱟᱞᱮ ᱵᱟᱦᱟ ᱠᱚᱣᱟᱞᱮ ᱰᱟᱝᱨᱤ ᱠᱚ ᱥᱟᱶᱛᱮ ᱪᱩᱢᱟᱹᱲᱟ ᱠᱟᱛᱮᱫ ᱞᱮ ᱟᱲᱟᱜ ᱠᱚᱣᱟ ᱟᱨᱚ ᱚᱱᱠᱟᱜᱮ ᱯᱩᱥ ᱯᱟᱨᱟᱵᱽ ᱦᱚᱸ ᱯᱩᱥ ᱯᱟᱨᱟᱵ ᱦᱚᱸᱞᱮ ᱯᱟᱨᱟᱵᱚᱜᱼᱟ ᱯᱩᱥ ᱯᱟᱨᱟᱵᱽ ᱫᱚ ᱢᱩᱪᱟᱹᱫ ᱯᱟᱨᱟᱵᱽ ᱠᱟᱱᱟ ᱠᱷᱟᱱ ᱱᱟᱣᱟ ᱞᱩᱜᱽᱲᱤᱡ ᱟᱞᱮ ᱡᱚᱛᱚ ᱦᱚᱲᱜᱮ ᱡᱟᱦᱟᱸᱜᱮ ᱟᱱᱴᱟᱜ ᱠᱩᱲᱟᱹᱜ ᱠᱩᱲᱟᱹᱜᱼᱟ ᱮᱱᱠᱷᱟᱱ ᱱᱟᱣᱟ ᱞᱩᱜᱽᱲᱤ ᱫᱚᱞᱮ ᱠᱤᱨᱤᱧ ᱡᱚᱝ ᱜᱮᱭᱟ ᱟᱨ ᱯᱩᱥ ᱯᱚᱨᱚᱵᱽ ᱨᱮᱫᱚ ᱜᱩᱲ ᱯᱤᱴᱷᱟᱹᱭᱟᱞᱮ ᱪᱷᱟᱸᱠᱟᱣ ᱯᱤᱴᱷᱟᱹ ᱥᱩᱱᱩᱢ ᱨᱮ ᱡᱟᱦᱟᱸᱜᱮ ᱡᱟᱦᱟᱸᱛᱤᱱᱟᱹᱜ ᱦᱚᱯᱚᱱ ᱮᱨᱟ ᱢᱤᱥᱨᱟ ᱦᱤᱡᱩᱜ ᱟᱠᱚ ᱟᱞᱮ ᱢᱟᱜᱽᱢᱟᱥ ᱯᱮᱲᱟ ᱯᱩᱥ ᱯᱟᱨᱟᱵᱽ ᱨᱮᱜᱮᱞᱮ ᱯᱮᱲᱟ ᱠᱚᱣᱟ ᱩᱱᱠᱩ ᱫᱚ ᱯᱩᱥ ᱯᱟᱨᱟᱵᱽ ᱨᱮᱞᱮ ᱯᱮᱲᱟ ᱠᱚᱣᱟ ᱦᱩᱰᱤᱝ ᱢᱟᱪᱷᱟᱜ ᱛᱮ ᱦᱤᱡᱩᱜ ᱟᱠᱚ ᱦᱟᱯᱮ ᱟᱥᱟ ᱠᱟᱛᱮᱫ ᱟᱭᱳ ᱵᱟᱵᱟ ᱚᱲᱟᱜ ᱪᱟᱞᱟᱜ ᱟᱵᱚᱱ ᱯᱟᱨᱟᱵᱽ ᱠᱟᱱᱟ ᱯᱟᱨᱟᱵᱽ ᱫᱚᱥᱟᱨ ᱠᱟᱱᱟ ᱯᱤᱴᱷᱟᱹ ᱞᱟᱴᱷᱟᱭᱟᱞᱮ ᱜᱩᱲ ᱯᱤᱴᱷᱟᱹᱞᱮ ᱵᱮᱱᱟᱣᱟ ᱠᱷᱟᱹᱡᱟᱹᱲᱤᱞᱮ ᱟᱛᱟᱭᱟ ᱟᱨ ᱩᱱᱦᱚᱸ ᱚᱱᱠᱟᱜᱮ ᱡᱤᱞ ᱫᱟᱠᱟᱞᱮ ᱠᱩᱲᱟᱹᱣᱟ ᱞᱮᱴᱚᱭᱟᱞᱮ ᱮᱢᱟᱱᱟᱞᱮ ᱟᱨ ᱡᱚᱢ ᱦᱟᱹᱴᱤᱧᱟᱞᱮ ᱩᱱᱦᱚᱸ ᱡᱮᱛᱮ ᱦᱚᱲ ᱫᱩᱲᱩᱵ ᱧᱟᱯᱟᱢ ᱠᱟᱛᱮᱫ ᱢᱤᱥᱨᱟ ᱦᱚᱯᱚᱱ ᱮᱨᱟ ᱠᱚ